ᱦᱮᱸ ᱢᱳᱵᱟᱭᱤᱞ ᱥᱮᱱᱴᱟᱨ ᱨᱮᱱ ᱫᱳᱠᱟᱱᱨᱮᱱ ᱢᱟᱹᱞᱤᱠᱤᱧ ᱢᱮᱱᱮᱫ ᱠᱟᱱᱟ ᱞᱟᱹᱭᱢᱮ ᱪᱮᱫᱼᱮᱢ ᱢᱮᱱᱮᱫ ᱠᱟᱱᱟ ᱚ ᱮᱢᱟᱭ ᱫᱤᱭᱮ ᱟᱫᱚ ᱛᱟᱦᱚᱞᱮ ᱫᱚ ᱮᱢᱟᱭ ᱫᱤᱭᱮ ᱫᱚ ᱡᱚᱛᱚ ᱫᱚ ᱡᱚᱛᱚ ᱠᱚᱢᱯᱮ ᱨᱮᱱᱟ ᱯᱷᱳᱱ ᱫᱚ ᱮᱢᱟᱭ ᱫᱤᱭᱮ ᱫᱚᱫᱚ ᱠᱚ ᱦᱟᱛᱟᱣᱟ ᱟᱫᱚ ᱚᱱᱟᱜᱤᱧ ᱢᱮᱱᱮ ᱠᱟᱱᱟ ᱡᱟᱦᱟᱸ ᱚᱠᱟᱴᱟ ᱢᱳᱵᱟᱭᱤᱞᱮᱢ ᱦᱟᱛᱟᱣᱟ ᱞᱟᱹᱭ ᱢᱮᱥᱮ ᱳ ᱥᱟᱢᱥᱩᱝ ᱥᱟᱢᱥᱩᱝ ᱫᱚ ᱟᱫᱚ ᱚᱱᱟᱫᱚ ᱠᱟᱹᱣᱰᱤ ᱮᱢ ᱦᱩᱭᱩᱜᱼᱟ ᱟᱨ ᱥᱟᱢᱥᱩᱝ ᱫᱚ ᱮᱢᱟᱭ ᱛᱮᱫᱚ ᱵᱟᱝ ᱦᱩᱭᱩᱜᱼᱟ ᱮᱢᱟᱭ ᱛᱮᱫᱚ ᱡᱮᱢᱚᱱ ᱯᱳᱠᱳ ᱢᱮᱱᱟᱜ ᱠᱟᱫᱟ ᱨᱤᱭᱮᱞᱢᱤ ᱢᱮᱱᱟᱜ ᱠᱟᱫᱟ ᱨᱮᱰᱢᱤ ᱢᱮᱱᱟᱜ ᱠᱟᱫᱟ ᱟᱵᱟᱨ ᱮᱠᱷᱳᱱᱳ ᱮᱢᱟᱱ ᱮᱢᱟᱱ ᱟᱭᱯᱷᱳᱱ ᱡᱟᱦᱟᱸᱴᱟ ᱱᱤᱭᱩ ᱫᱚ ᱠᱟᱱᱟ ᱚᱱᱟᱴᱟ ᱢᱮᱱᱟᱜ ᱟᱠᱟᱫᱟ ᱟᱫᱚ ᱚᱠᱟᱴᱟᱢ ᱦᱟᱛᱟᱣᱟ ᱚᱱᱟ ᱠᱚᱫᱚ ᱥᱚᱵᱽ ᱡᱟᱦᱟᱸᱴᱟ ᱵᱚᱞᱮ ᱤᱧᱟᱹ ᱡᱟᱦᱟᱸᱴᱟ ᱠᱳᱢᱯᱟᱱᱤ ᱨᱮᱱᱟᱜ ᱥᱟᱵ ᱠᱟᱱᱟ ᱚᱸᱰᱮ ᱫᱚ ᱥᱟᱹᱜᱤᱧ ᱜᱮᱭᱟ ᱛᱚ ᱵᱟᱦᱨᱮ ᱫᱤᱥᱟᱹᱢ ᱪᱟᱞᱟᱜ ᱦᱩᱭᱩᱜᱼᱟ ᱟᱫᱚ ᱚᱸᱰᱮ ᱪᱟᱞᱟᱜ ᱦᱩᱭᱩᱜᱼᱟ ᱛᱟᱨᱯᱚᱨ ᱚᱸᱰᱮ ᱠᱷᱚᱱ ᱚᱰᱟᱨ ᱠᱟᱛᱮ ᱟᱹᱜᱩ ᱦᱩᱭᱩᱜᱼᱟ ᱟᱫᱚ ᱡᱚᱫᱤ ᱟᱢ ᱠᱳᱢᱯᱟᱱᱤ ᱡᱟᱦᱟᱸᱴᱟ ᱢᱳᱵᱟᱭᱤᱞᱮᱢ ᱦᱟᱛᱟᱣ ᱚᱱᱟ ᱠᱚᱢᱯᱟᱱᱤ ᱨᱮᱱᱟᱜ ᱢᱤᱱᱤᱢᱟᱱ ᱵᱟᱲᱟᱭ ᱠᱷᱟᱭ ᱠᱷᱚᱱᱟᱢ ᱞᱟᱹᱭ ᱞᱮᱠᱷᱟᱭ ᱫᱚ ᱚᱱᱟ ᱚᱰᱟᱨ ᱠᱮᱭᱟ ᱟᱨ ᱡᱚᱫᱤ ᱵᱟᱢ ᱵᱟᱰᱟᱭ ᱠᱷᱟᱱ ᱛᱟᱨ ᱥᱟᱛᱮ ᱤᱧ ᱧᱮᱞᱟ ᱟᱫᱚ ᱛᱟᱦᱟᱞᱮ ᱚᱱᱟᱠᱤ ᱚᱱᱟᱜᱤᱧ ᱚᱰᱟᱨᱟᱢᱟ ᱳ ᱚᱱᱟ ᱟᱭᱯᱷᱳᱱ ᱵᱷᱟᱹᱜᱮ ᱜᱮᱭᱟ ᱟᱹᱰᱤ ᱢᱚᱡᱽ ᱜᱮᱭᱟ ᱟᱹᱰᱤ ᱢᱚᱡᱽ ᱠᱮᱢᱮᱨᱟ ᱠᱚᱦᱚᱸ ᱟᱹᱰᱤ ᱢᱚᱡᱽ ᱛᱟᱦᱮᱸᱱᱟ ᱟᱨ ᱯᱷᱳᱴᱳ ᱦᱚᱸ ᱟᱹᱰᱤ ᱢᱚᱡᱽ ᱨᱟᱠᱟᱵᱚᱜᱼᱟ ᱟᱨ ᱟᱭᱯᱷᱳᱱ ᱨᱮᱫᱚ ᱢᱟᱱᱮ ᱮᱢ ᱟᱹᱰᱤ ᱢᱚᱡᱽ ᱤᱧ ᱞᱚᱵ ᱠᱚᱦᱚᱸ ᱛᱚ ᱛᱟᱦᱮᱱᱟ ᱟᱨ ᱦᱳᱢ ᱥᱮᱱᱦᱚᱸ ᱟᱹᱰᱤ ᱢᱚᱡᱽ ᱢᱚᱡᱽ ᱟᱫᱚ ᱚᱱᱟ ᱛᱮᱫᱚ ᱛᱟᱦᱟᱞᱮ ᱚᱱᱟ ᱫᱚ ᱚᱰᱟᱨ ᱦᱩᱭᱩᱜ ᱛᱤᱧᱟ ᱵᱟᱦᱨᱮ ᱫᱤᱥᱟᱹᱢ ᱠᱷᱚᱱ ᱟᱫᱚ ᱚᱱᱟ ᱚᱰᱟᱨ ᱫᱚ ᱳᱭ ᱫᱚᱥ ᱠᱩᱲᱤᱫᱤᱱ ᱟᱭᱢᱟ ᱫᱤᱱ ᱞᱟᱜᱟᱜᱼᱟ ᱛᱚ ᱪᱟᱞᱟᱜ ᱦᱩᱭᱩᱼᱟ ᱥᱚᱵ ᱛᱮ ᱟᱵᱟᱨ ᱛᱟᱨᱯᱚᱨ ᱚᱱᱟ ᱠᱚ ᱚᱰᱟᱨ ᱠᱟᱛᱮ ᱟᱹᱜᱩᱭᱟ ᱟᱫᱚ ᱚᱱᱟᱫᱚ ᱮᱢᱟᱭ ᱛᱮᱜᱮ ᱠᱤᱨᱤᱧ ᱦᱩᱭᱩᱜᱼᱟ ᱟᱨ ᱚᱱᱟ ᱮᱢᱟᱭ ᱦᱩᱸ ᱟᱨ ᱚᱱᱟ ᱮᱢᱟᱭ ᱫᱚ ᱤᱭᱟᱹ ᱯᱟᱪ ᱢᱟᱥᱨᱮ ᱫᱩ ᱦᱟᱡᱟᱨ ᱴᱟᱠᱟᱛᱮ ᱡᱚᱢᱟ ᱦᱩᱭ ᱛᱟᱢᱟ ᱟᱨ ᱟᱨ ᱚᱱᱟᱫᱚ ᱵᱤᱢᱟ ᱠᱟᱛᱮ ᱡᱟᱦᱟᱸᱴᱟᱜ ᱟᱢ ᱠᱤᱨᱤᱧ ᱚᱱᱟ ᱡᱟᱦᱟᱸᱴᱟ ᱟᱭᱯᱷᱳᱱ ᱧᱟᱢ ᱞᱟᱹᱭ ᱠᱟᱱᱟ ᱚᱱᱟ ᱡᱚᱢᱟ ᱞᱮᱠᱷᱟᱱ ᱟᱨ ᱤᱫᱤ ᱦᱩᱭᱩᱜᱼᱟ ᱚᱱᱟᱱᱟ ᱥᱴᱳᱨᱮᱡᱽ ᱟᱹᱰᱤ ᱵᱷᱟᱹᱜᱮ ᱜᱮᱭᱟ ᱟᱨ ᱟᱹᱰᱤ ᱢᱚᱡᱽ ᱜᱮᱭᱟ ᱪᱮᱫᱽ ᱞᱮᱠᱟᱭ ᱮᱢ ᱵᱤ ᱯᱷᱳᱨ ᱮᱢᱵᱤ ᱯᱷᱟᱭᱤᱵ ᱮᱢᱵᱤ ᱢᱚᱛᱢᱟᱡᱤ ᱡᱚᱛᱚᱜᱤ ᱡᱟᱦᱟᱸ ᱛᱤᱱᱟᱹ ᱵᱷᱚᱨᱟᱣ ᱩᱱᱟᱹ ᱜᱟᱱᱜᱤ ᱦᱩᱭᱩᱜᱼᱟ ᱟᱨ ᱢᱟᱱᱮ ᱱᱮᱴ ᱠᱚᱦᱚᱸ ᱟᱹᱰᱤ ᱢᱚᱡᱽ ᱜᱤ ᱪᱟᱞᱟᱜᱼᱟ ᱟᱫᱚ ᱚᱱᱟ ᱟᱭᱯᱷᱳᱱ ᱠᱤᱨᱤᱧ ᱫᱚ ᱵᱟᱦᱨᱮ ᱫᱤᱥᱟᱹᱢ ᱪᱟᱞᱟᱜ ᱦᱩᱭᱩᱭᱟ ᱛᱚ ᱟᱫᱚ ᱛᱟᱦᱚᱞᱮ ᱦᱮᱸ ᱦᱮᱸ ᱦᱮᱡ ᱦᱩᱭᱩᱜᱼᱟ ᱟᱫᱚ ᱚᱱᱟ ᱫᱚᱢ ᱡᱚᱠᱷᱚᱱᱮᱢ ᱢᱮᱱᱠᱟᱫᱟ ᱟᱭᱯᱷᱳᱱ ᱦᱮᱸ ᱯᱳᱭᱞᱳ ᱰᱤᱥᱮᱢᱵᱚᱨ ᱫᱚ ᱟᱫᱚ ᱚᱱᱟᱫᱚ ᱯᱳᱭᱞᱳ ᱰᱤᱥᱮᱢᱵᱚᱨ ᱨᱮᱫᱟ ᱵᱟᱝ ᱦᱳᱭᱳᱜᱼᱟ ᱢᱟᱱᱮ ᱵᱟᱦᱨᱮ ᱫᱤᱥᱟᱹᱢ ᱠᱷᱚᱭ ᱚᱰᱟᱨ ᱦᱮᱸ ᱟᱫᱚ ᱚᱱᱟᱫᱚ ᱵᱟᱦᱨᱮ ᱫᱤᱥᱟᱹᱢ ᱠᱷᱚᱡ ᱦᱮᱸ ᱞᱟᱹᱭᱫᱤᱧ ᱡᱮ ᱚᱱᱟᱫᱚ ᱵᱟᱦᱨᱮ ᱫᱤᱥᱟᱹᱢ ᱠᱚᱭ ᱦᱟᱛᱟᱣ ᱟᱹᱜᱩᱭ ᱦᱩᱭᱩᱜ ᱛᱤᱱᱧᱹᱛᱚ ᱛᱚᱫᱠᱷᱚᱭ ᱟᱫᱚ ᱚᱱᱟᱫᱚ ᱛᱟᱦᱟᱞᱮ ᱚᱰᱟᱨ ᱦᱩᱭᱩᱜᱼᱟ ᱟᱫᱚ ᱛᱟᱨᱯᱚᱨ ᱚᱱᱟ ᱚᱰᱟᱨ ᱠᱟᱛᱮ ᱤᱧᱟᱹ ᱫᱳᱠᱟᱱ ᱦᱮᱸ ᱤᱧᱟᱹ ᱫᱳᱠᱟᱱ ᱠᱚ ᱟᱹᱜᱩ ᱦᱚᱴᱚᱠᱟ ᱟᱫᱚ ᱛᱟᱨᱯᱚᱨ ᱡᱮ ᱤᱧᱤᱧ ᱟᱢᱮᱢ ᱞᱟᱹᱭᱮᱫᱟ ᱯᱩᱭᱞᱩ ᱰᱤᱥᱮᱢᱵᱚᱨ ᱟᱫᱚ ᱯᱳᱭᱞᱳ ᱰᱤᱥᱮᱢᱵᱚᱨ ᱫᱚ ᱵᱟᱝ ᱦᱩᱭᱩᱜᱼᱟ ᱚᱱᱟ ᱠᱚᱭ ᱛᱷᱳᱲᱟ ᱛᱟᱭᱱᱚᱢ ᱟ ᱵᱚᱞᱮ ᱚᱱᱟᱫᱚ ᱚᱰᱟᱨ ᱦᱩᱭᱩᱜᱼᱟ ᱟᱵᱟᱨ ᱛᱟᱨᱯᱚᱨᱮ ᱦᱮᱸ ᱚᱰᱟᱨ ᱦᱳᱭᱳᱜᱼᱟ ᱟᱫᱚ ᱳᱭ ᱫᱚᱥ ᱰᱤᱥᱮᱢᱵᱚᱨ ᱵᱟ ᱮᱜᱟᱨᱚ ᱰᱤᱥᱮᱢᱵᱚᱨ ᱢᱚᱫᱫᱷᱮᱨᱮᱢ ᱧᱟᱢ ᱜᱮᱭᱟ ᱟᱫᱚ ᱚᱱᱟᱫᱚ ᱮᱢᱟᱭᱯᱮ ᱠᱤᱨᱤᱧᱟ ᱛᱚ ᱟᱫᱚ ᱢᱤᱫᱫᱤᱱ ᱚᱱᱟᱫᱚ ᱡᱟᱦᱟᱸ ᱛᱤᱥ ᱵᱚᱞᱮ ᱦᱤᱡᱩᱜᱼᱟ ᱩᱱᱫᱤᱱᱜᱤ ᱤᱧᱤᱧ ᱯᱷᱳᱱ ᱤᱧᱜᱮ ᱩᱱᱤ ᱞᱟᱹᱭᱤᱧ ᱯᱷᱳᱱᱧᱟᱢᱟ ᱟᱨ ᱛᱟᱨᱯᱚᱨ ᱫᱚ ᱡᱮᱭᱤᱧ ᱟᱹᱜᱩ ᱠᱮᱫᱟ ᱛᱟᱨᱡᱚᱱᱱᱚ ᱯᱚᱭᱥᱟ ᱟᱹᱜᱩ ᱦᱚᱴᱚᱠᱟᱜ ᱢᱮ ᱟᱫᱚ ᱚᱱᱟ ᱚᱱᱟ ᱯᱚᱭᱥᱟ ᱱᱚᱜᱚᱫ ᱜᱮᱭᱟ ᱟᱫᱚ ᱛᱟᱨᱯᱚᱨ ᱫᱚ ᱚᱱᱟᱢ ᱰᱤᱥᱠᱟᱭᱩᱱᱴ ᱡᱟᱦᱟᱸᱴᱟ ᱟᱹᱜᱩ ᱦᱚᱴᱚᱠᱟ ᱯᱩᱭᱥᱟ ᱟᱫᱚ ᱛᱟᱨᱯᱚᱨ ᱦᱚᱸ ᱚᱱᱟ ᱯᱷᱳᱱᱮᱢ ᱦᱤᱡᱩ ᱠᱟᱫᱤᱝ ᱦᱮᱸ ᱛᱟᱦᱟᱞᱮ ᱛᱟᱦᱟᱞᱮ ᱤᱧᱤᱧ ᱯᱷᱳᱱᱟᱢ ᱦᱟ ᱟᱞᱮ ᱡᱚᱠᱷᱚᱱᱮᱢ ᱦᱮᱡᱽ ᱮᱱᱜᱮ ᱦᱮᱸ ᱡᱚᱦᱟᱨ ᱜᱮ